ᱤᱧ ᱱᱚᱣᱟ ᱠᱷᱚᱵᱚᱨ ᱵᱟᱵᱚᱫ ᱛᱮᱫᱚ ᱟᱹᱫᱤᱢ ᱱᱤᱭᱩᱡ ᱪᱮᱱᱮᱞ ᱢᱮᱱᱛᱤᱧ ᱵᱟᱲᱟᱭᱟ ᱟᱨ ᱱᱚᱣᱟ ᱟᱵᱚ ᱵᱷᱟᱨᱚᱛ ᱫᱤᱥᱚᱢ ᱨᱮ ᱢᱤᱰᱤᱭᱟ ᱠᱚ ᱦᱮᱱᱟᱜ ᱠᱚᱣᱟ ᱩᱱᱠᱩ ᱫᱚ ᱵᱩᱜᱤ ᱵᱟᱹᱲᱤᱡ ᱫᱤᱥᱚᱢ ᱨᱮᱱᱟᱜ ᱠᱷᱚᱵᱚᱨ ᱠᱚ ᱯᱟᱥᱱᱟᱣᱟ ᱟᱨ ᱠᱚ ᱵᱟᱰᱟᱭ ᱦᱚᱪᱚ ᱵᱚᱱᱟ ᱢᱮᱱᱠᱷᱟᱱ ᱚᱱᱟ ᱠᱷᱚᱵᱚᱨ ᱠᱚ ᱛᱩᱞᱩᱡᱜᱮ ᱟᱵᱚ ᱥᱟᱱᱟᱢ ᱦᱚᱲᱵᱚᱱ ᱴᱷᱤᱠᱟᱹ ᱴᱷᱟᱹᱣᱠᱟᱹ ᱫᱟᱲᱮᱭᱟᱜᱼᱟ ᱡᱮ ᱚᱠᱟᱨᱮ ᱪᱮᱫ ᱜᱷᱚᱴᱚᱱ ᱠᱚ ᱦᱩᱭᱩᱜ ᱠᱟᱱᱟ ᱥᱮ ᱚᱠᱟᱨᱮᱫᱚ ᱵᱟᱱᱚᱜ ᱠᱟᱱᱟ ᱚᱠᱟᱨᱮᱫᱚ ᱥᱤᱛᱩ ᱚᱜ ᱠᱟᱱᱟ ᱚᱠᱟᱨᱮᱫᱚ ᱦᱚᱲ ᱠᱚ ᱜᱩᱡᱩᱜ ᱠᱟᱱᱟ ᱚᱠᱟᱨᱮᱫᱚ ᱪᱮᱫ ᱪᱤᱠᱟᱹᱜ ᱠᱟᱱᱟ ᱢᱮᱱᱠᱷᱟᱱ ᱱᱚᱝᱠᱟᱱᱟᱜ ᱟᱵᱚ ᱢᱤᱰᱤᱭᱟ ᱥᱮ ᱱᱤᱭᱩᱡ ᱪᱮᱱᱮᱞ ᱛᱟᱞᱟᱛᱮᱜᱮ ᱟᱹᱰᱤ ᱨᱚᱠᱚᱢ ᱠᱷᱚᱵᱚᱨ ᱵᱚᱱ ᱦᱟᱛᱟᱣ ᱫᱟᱲᱮᱭᱟᱜ ᱠᱟᱱᱟ ᱟᱨᱵᱚᱱ ᱧᱮᱞ ᱧᱟᱢᱮᱜᱼᱟ ᱚᱱᱟᱛᱮ ᱱᱚᱣᱟ ᱱᱤᱭᱩᱡ ᱪᱮᱱᱮᱞ ᱫᱚ ᱟᱵᱚ ᱞᱟᱹᱜᱤᱫ ᱛᱮᱫᱚ ᱟᱹᱰᱤ ᱜᱮ ᱞᱟᱹᱠᱛᱤᱭᱟᱱᱟᱜ ᱠᱟᱱᱟ ᱟᱨ ᱱᱚᱣᱟ ᱠᱚ ᱵᱟᱲᱟᱭ ᱡᱚᱝᱦᱚᱸ ᱟᱹᱰᱤᱜᱮ ᱞᱟᱹᱠᱛᱤ ᱠᱟᱱ ᱛᱟᱵᱚᱱᱟ ᱛᱚᱵᱮᱭᱟᱱᱟᱝ ᱱᱚᱝᱠᱟᱱ ᱡᱩᱜᱽ ᱨᱮ ᱡᱮᱢᱚᱱ ᱥᱮᱫᱟᱭ ᱫᱚ ᱚᱱᱠᱟᱱᱟᱜ ᱪᱮᱫ ᱦᱚᱸ ᱵᱟᱰᱟᱭ ᱛᱮᱭᱟᱜ ᱥᱮ ᱵᱟᱰᱟᱭ ᱡᱚᱝ ᱞᱮᱠᱟᱛᱮᱭᱟᱜ ᱵᱮᱵᱚᱥᱛᱷᱟ ᱜᱮ ᱵᱟᱝ ᱛᱟᱦᱮᱸ ᱠᱟᱱᱟ ᱟᱫᱚ ᱱᱤᱛᱚᱜ ᱟᱵᱚ ᱥᱟᱢᱟᱝᱨᱮ ᱱᱚᱝᱠᱟ ᱟᱹᱰᱤ ᱞᱮᱠᱟᱱ ᱪᱮᱱᱮᱞ ᱠᱚ ᱵᱮᱱᱟᱣ ᱟᱠᱟᱱᱟ ᱟᱨ ᱵᱩᱜᱤ ᱵᱟᱹᱲᱤᱡ ᱠᱷᱚᱵᱚᱨ ᱠᱚ ᱢᱤᱫ ᱰᱚᱰᱮᱠ ᱠᱷᱟᱱᱜᱮ ᱟᱵᱚᱱ ᱵᱚᱱ ᱵᱟᱰᱟᱭ ᱧᱟᱢ ᱫᱟᱲᱮᱭᱟᱜ ᱠᱟᱱᱟ ᱟᱨᱵᱚᱱ ᱴᱷᱤᱠᱟᱹᱭᱮᱫᱼᱟ